ᱤᱧᱨᱮᱱ ᱢᱤᱫᱴᱮᱱ ᱨᱤᱦᱤᱴᱯᱳᱨᱴ ᱠᱚᱵᱤ ᱥᱮ ᱱᱟᱭᱚᱠ ᱢᱮᱱᱟᱜ ᱠᱟᱫᱮᱭᱟ ᱡᱟᱦᱟᱸᱭ ᱫᱚ ᱧᱩᱛᱩᱢ ᱛᱟᱭ ᱴᱷᱚᱯᱚᱝ ᱴᱩᱰᱩ ᱩᱱᱤ ᱫᱚ ᱥᱟᱱᱟᱢ ᱞᱮᱠᱟᱱ ᱦᱚᱲᱜᱮ ᱢᱤᱫ ᱠᱟᱹᱴᱤᱡ ᱩᱢᱮᱨᱟᱱ ᱜᱤᱫᱽᱨᱟᱹ ᱠᱷᱚᱱᱮᱢ ᱢᱮᱱ ᱦᱟᱲᱟᱢ ᱵᱩᱲᱦᱤ ᱫᱷᱟᱹᱵᱤᱡ ᱥᱟᱱᱟᱢ ᱞᱮᱠᱟᱱᱚᱜ ᱥᱟᱱᱟᱢ ᱩᱢᱮᱨᱟᱱ ᱦᱚᱲ ᱠᱚᱜᱮ ᱢᱤᱫ ᱥᱟᱶᱛᱮ ᱟᱹᱰᱤ ᱨᱟᱹᱥᱠᱟᱹ ᱨᱮ ᱫᱚᱦᱚ ᱠᱚᱣᱟ ᱚᱱᱠᱟᱱ ᱠᱤᱪᱷᱩ ᱨᱟᱹᱥᱠᱟᱹ ᱞᱮᱠᱟᱱᱟᱜ ᱠᱟᱛᱷᱟ ᱠᱚᱭ ᱨᱚᱲ ᱠᱷᱟᱹᱛᱤᱨ ᱛᱮ ᱡᱚᱛᱚ ᱦᱚᱲᱜᱮ ᱩᱱᱤᱭᱟᱜ ᱠᱟᱛᱷᱟ ᱠᱚ ᱟᱹᱰᱤ ᱨᱟᱹᱥᱠᱟᱹ ᱠᱚ ᱵᱩᱡᱷᱟᱹᱣᱟ